ᱥᱟᱬᱮᱥ ᱟᱨ ᱞᱟᱜᱟᱱ ᱠᱟᱹᱨᱤ ᱠᱚ ᱟᱵᱚ ᱱᱚᱣᱟ ᱫᱩᱱᱭᱟᱹ ᱨᱮ ᱟᱹᱰᱤ ᱢᱟᱨᱟᱝ ᱜᱚᱲᱚ ᱠᱚ ᱮᱢᱟᱠᱟᱣᱟᱫ ᱵᱚᱱᱟ ᱡᱟᱦᱟᱸᱞᱮᱠᱟ ᱟᱵᱚ ᱴᱮᱠᱴᱟᱨ ᱠᱚ ᱚᱰᱚᱠᱟᱠᱟᱜᱼᱟ ᱢᱳᱵᱟᱭᱤᱞ ᱠᱚ ᱚᱰᱚᱠᱟᱠᱟᱜᱼᱟ ᱡᱤᱥᱤᱯᱤ ᱠᱚ ᱚᱰᱚᱠᱟᱠᱟᱜᱼᱟ ᱥᱮ ᱟᱹᱰᱤ ᱠᱤᱪᱷᱩ ᱠᱚ ᱚᱰᱚᱠᱟᱠᱟᱜᱼᱟ ᱰᱩᱢ ᱵᱟᱹᱛᱤ ᱠᱚ ᱩᱰᱩᱠᱟᱠᱟᱜᱼᱟ ᱟᱹᱰᱤ ᱠᱤᱪᱷᱩ ᱟᱵᱚ ᱱᱤᱛᱳᱜ ᱡᱚᱛᱚᱛ ᱜᱮ ᱟᱹᱰᱤ ᱜᱮ ᱡᱚᱛᱚ ᱞᱮᱠᱟᱱᱟᱜ ᱥᱩᱵᱤᱫᱟ ᱵᱚᱱ ᱧᱟᱢᱟᱠᱟᱜ ᱜᱮᱭᱟ ᱟᱨ ᱡᱟᱦᱟᱸᱞᱮᱠᱟ ᱟᱵᱚ ᱥᱤᱛᱩᱝ ᱞᱚᱞᱚ ᱛᱟᱦᱮᱱ ᱰᱟᱹᱝᱨᱤ ᱠᱟᱰᱟ ᱛᱮ ᱵᱟᱹᱫ ᱵᱟᱹᱭᱦᱟᱹᱲ ᱨᱮᱵᱚᱱ ᱥᱤᱭᱳᱜ ᱠᱟᱱᱟ ᱟᱨ ᱚᱱᱟᱜᱮ ᱱᱤᱛᱳᱜ ᱴᱮᱠᱴᱟᱨ ᱛᱮ ᱵᱟᱹᱫᱽ ᱵᱟᱹᱭᱦᱟᱹᱲ ᱨᱮ ᱥᱤᱛᱩᱝ ᱞᱚᱞᱚ ᱥᱤᱭᱳᱜ ᱦᱚᱸ ᱵᱟᱭ ᱦᱩᱭᱟᱵᱚ ᱠᱟᱱᱟ ᱴᱮᱠᱴᱟᱨ ᱛᱮ ᱩᱱᱟᱹᱜᱼᱮ ᱥᱩᱵᱤᱫᱟ ᱦᱟᱠᱟᱜ ᱵᱚᱱᱟ ᱡᱮ ᱡᱟᱦᱟᱸ ᱟᱵᱚᱱ ᱢᱤᱫ ᱥᱟᱯᱛᱟ ᱨᱮᱵᱚᱱ ᱯᱩᱨᱟᱹᱣᱟ ᱚᱱᱟ ᱜᱮ ᱱᱤᱛᱳᱜ ᱟᱡ ᱢᱤᱫ ᱰᱚᱸᱰᱮᱠ ᱨᱮ ᱯᱩᱨᱟᱹᱣᱮᱜᱼᱟᱭ ᱟᱨ ᱢᱤᱫ ᱫᱤᱱ ᱨᱮ ᱟᱹᱰᱤ ᱰᱷᱮᱨᱮ ᱥᱤᱭᱮᱜᱼᱟ ᱡᱟᱦᱟᱸ ᱫᱚ ᱟᱵᱚ ᱰᱟᱹᱝᱨᱤ ᱠᱟᱰᱟ ᱛᱮᱫᱚ ᱩᱱᱟᱹᱜ ᱰᱷᱮᱹᱨ ᱫᱚ ᱵᱟᱵᱚᱱ ᱥᱤ ᱫᱟᱲᱮᱭᱟᱜᱼᱟ ᱟᱨ ᱡᱟᱦᱟᱸ ᱟᱵᱚᱱ ᱟᱦᱟᱨ ᱠᱚᱵᱚ ᱞᱟᱭᱮᱜᱼᱟ ᱛᱟᱦᱮᱱ ᱟᱨ ᱟᱦᱟᱨ ᱞᱟ ᱟᱹᱰᱤ ᱫᱤᱱ ᱵᱚ ᱞᱟᱭᱮᱫ ᱛᱟᱦᱮᱱᱟ ᱮᱠ ᱢᱟᱭᱱᱟᱹ ᱫᱩ ᱢᱟᱭᱱᱟᱹ ᱦᱚᱲ ᱜᱮᱵᱚᱱ ᱞᱟᱭᱮᱫ ᱛᱟᱦᱮᱱᱟ ᱟᱨ ᱱᱤᱛᱳᱜ ᱫᱚ ᱡᱤᱥᱤᱯᱤ ᱚᱰᱚᱠ ᱠᱟᱛᱮ ᱫᱚ ᱟᱡ ᱮᱠ ᱥᱟᱯᱛᱟ ᱨᱮᱜᱮ ᱟᱹᱰᱤ ᱢᱟᱨᱟᱝ ᱟᱦᱟᱨᱮ ᱞᱟ ᱫᱟᱲᱮᱭᱟᱜ ᱠᱟᱱᱟ ᱚᱱᱟᱛᱮ ᱡᱟ ᱫᱚ ᱟᱦᱟᱨ ᱞᱟ ᱨᱮᱦᱚᱸ ᱩᱱᱟᱹᱜ ᱵᱚᱱ ᱠᱷᱟᱴᱟᱜ ᱛᱟᱦᱮᱱᱟ ᱥᱤᱛᱩᱝ ᱞᱚᱞᱚ ᱟᱨ ᱱᱤᱛᱳᱜ ᱫᱚ ᱡᱤᱥᱤᱯᱤ ᱚᱰᱚᱠ ᱠᱟᱛᱮ ᱫᱚᱢᱮ ᱟᱵᱚ ᱩᱱᱟᱹᱜ ᱵᱟᱝ ᱵᱚ ᱠᱷᱟᱴᱟᱜ ᱠᱟᱱᱟ ᱟᱨᱦᱚᱸ ᱡᱟᱦᱟᱸ ᱫᱚ ᱢᱳᱵᱟᱭᱤᱞ ᱠᱚ ᱚᱰᱚᱠᱟᱠᱟᱜᱼᱟ ᱚᱱᱟ ᱫᱚ ᱨᱩᱣᱟᱹᱜᱼᱦᱟᱹᱥᱩᱜ ᱥᱮ ᱵᱷᱟᱸᱰᱟᱱ ᱵᱟᱯᱞᱟ ᱥᱮ ᱜᱩᱡᱩᱜᱼᱜᱩᱨᱩᱜ ᱠᱚᱨᱮ ᱟᱵᱚᱱ ᱯᱮᱲᱟ ᱞᱟᱹᱭ ᱞᱟᱹᱜᱤᱫ ᱥᱮᱱ ᱦᱩᱭᱩᱜ ᱠᱟᱱ ᱛᱟᱦᱮᱸ ᱠᱟᱱᱟ ᱟᱨ ᱱᱤᱛᱳᱜ ᱫᱚ ᱥᱮᱱ ᱦᱚᱸ ᱵᱟᱭ ᱦᱩᱭᱩᱜᱼᱟ ᱪᱮᱫᱟᱜ ᱥᱮ ᱱᱚᱣᱟ ᱢᱳᱵᱟᱭᱤᱞ ᱨᱮᱫᱚ ᱟᱢ ᱱᱚᱢᱵᱚᱨ ᱰᱟᱭᱮᱞ ᱠᱟᱛᱮᱢ ᱯᱷᱳᱱ ᱞᱮᱠᱷᱟᱱ ᱜᱮ ᱡᱟᱦᱟᱸ ᱛᱤᱱᱟᱹᱜ ᱥᱟᱺᱜᱤᱧ ᱨᱤᱱᱤᱡ ᱜᱮ ᱟᱡᱼᱮ ᱵᱟᱲᱟᱭ ᱫᱟᱲᱮᱭᱟᱜᱼᱟ ᱱᱤᱭᱟᱹ ᱠᱟᱛᱷᱟ ᱟᱨ ᱱᱤᱭᱟᱹ ᱠᱟᱛᱷᱟ ᱵᱟᱰᱟᱭ ᱞᱮᱠᱷᱟᱱᱮ ᱟᱡ ᱦᱚᱸ ᱵᱮᱥ ᱜᱮ ᱵᱩᱡᱷᱟᱹᱣᱟᱭ ᱟᱨ ᱡᱟᱦᱟᱸ ᱛᱤᱱᱟᱹᱜ ᱞᱚᱜᱚᱱ ᱵᱚᱱ ᱵᱩᱡᱷᱟᱹᱣ ᱚᱪᱚᱭᱮᱭᱟ ᱛᱚ ᱚᱱᱟ ᱜᱮ ᱱᱟᱯᱟᱭᱚᱜᱟ ᱟᱨ ᱵᱟᱠᱷᱟᱱ ᱫᱚ ᱡᱟᱦᱟᱸᱞᱮᱠᱟ ᱟᱡ ᱚᱱᱟ ᱛᱮᱦᱮᱧᱟᱜ ᱠᱷᱚᱵᱚᱨ ᱦᱚᱸ ᱜᱟᱯᱟ ᱥᱮᱴᱮᱨᱚᱜᱼᱟ ᱚᱱᱟ ᱵᱟᱲᱟᱭ ᱠᱟᱛᱮᱱ ᱟᱨ ᱵᱮᱥ ᱦᱚᱸ ᱵᱟᱭ ᱵᱩᱡᱷᱟᱹᱣᱟ ᱟᱨ ᱱᱮᱛᱟᱨ ᱫᱚ ᱱᱤᱛᱳᱜᱟᱜ ᱠᱟᱛᱷᱟ ᱱᱤᱛᱳᱜ ᱜᱮ ᱵᱩᱡᱷᱟᱹᱣ ᱧᱟᱢᱟᱭ ᱚᱱᱟ ᱞᱟᱹᱜᱤᱫ ᱛᱮ ᱱᱤᱭᱟᱹ ᱢᱳᱵᱟᱭᱤᱞ ᱚᱰᱚᱠ ᱠᱟᱛᱮᱱ ᱦᱚᱸ ᱟᱹᱰᱤ ᱱᱟᱯᱟᱭ ᱜᱮᱠᱚ ᱠᱟᱹᱢᱤᱭᱟᱠᱟᱜᱼᱟ ᱟᱨ ᱡᱟᱦᱟᱸ ᱫᱚ ᱟᱵᱚᱱ ᱥᱮᱫᱟᱭ ᱛᱟᱦᱮᱱ ᱡᱟᱦᱟᱸ ᱰᱤᱵᱨᱤ ᱵᱟᱹᱛᱤ ᱛᱮᱵᱚᱱ ᱛᱟᱦᱮᱱ ᱠᱟᱱᱟ ᱟᱨ ᱚᱱᱟ ᱦᱚᱸ ᱱᱤᱛᱳᱜ ᱫᱚ ᱯᱩᱨᱟᱹ ᱵᱚᱫᱚᱞ ᱩᱛᱟᱹᱨᱟᱠᱟᱱᱟ ᱱᱤᱛᱳᱜ ᱫᱚ ᱟᱵᱚ ᱠᱟᱨᱮᱱᱴ ᱵᱟᱹᱛᱤ ᱦᱮᱡᱽᱼᱮᱱᱟ ᱡᱟᱦᱟᱸ ᱫᱚ ᱠᱷᱟᱹᱞᱤ ᱰᱤᱵᱽᱨᱤ ᱵᱟᱹᱛᱤ ᱠᱷᱚᱱ ᱟᱨᱦᱚᱸ ᱰᱷᱮᱹᱨ ᱰᱤᱜᱽᱼᱰᱤᱜᱚᱜ ᱠᱟᱱᱟ ᱟᱨ ᱡᱚᱛᱚ ᱦᱚᱲ ᱜᱮ ᱱᱤᱭᱟᱹ ᱟᱹᱰᱤ ᱰᱷᱮᱹᱨ ᱜᱚᱲᱚᱭ ᱮᱢᱟᱣᱠᱟᱫ ᱵᱚᱱᱟ ᱚᱱᱟ ᱞᱟᱹᱜᱤᱫ ᱥᱟᱬᱮᱥ ᱟᱨ ᱞᱟᱜᱟᱱ ᱠᱟᱹᱨᱤ ᱠᱚᱫᱚ ᱟᱹᱰᱤᱼᱟᱹᱰᱤ ᱥᱟᱨᱦᱟᱣ ᱟᱨ ᱱᱚᱣᱟ ᱠᱳᱵᱷᱤᱴ ᱨᱮ ᱩᱱᱟᱹᱜ ᱢᱟᱨᱟᱝ ᱢᱚᱦᱟᱢᱟᱨᱤ ᱵᱷᱤᱛᱨᱤ ᱨᱮ ᱩᱱᱟᱹᱜ ᱦᱚᱲ ᱠᱚ ᱜᱚᱡᱼᱮᱱᱟ ᱩᱱᱟᱹᱜ ᱦᱚᱲ ᱠᱚ ᱵᱮᱦᱩᱸᱥᱮᱱᱟ ᱥᱮ ᱟᱹᱰᱤ ᱦᱚᱲ ᱠᱚ ᱢᱟᱱᱮ ᱟᱹᱰᱤ ᱦᱚᱲᱟᱜ ᱡᱚᱛᱚ ᱜᱮ ᱪᱟᱞᱟᱣᱮᱱᱟ ᱩᱱᱟᱹᱜ ᱢᱟᱨᱟᱝ ᱢᱚᱦᱟᱢᱟᱹᱨᱤ ᱨᱮ ᱟᱵᱚ ᱢᱤᱫᱴᱤᱡ ᱢᱤᱫᱴᱤᱡ ᱵᱷᱮᱠᱥᱤᱱ ᱠᱚ ᱮᱢᱟᱫ ᱵᱚᱱᱟ ᱚᱱᱟ ᱛᱮᱜᱮ ᱟᱹᱰᱤ ᱦᱚᱲᱠᱚ ᱵᱟᱧᱪᱟᱣᱮᱱᱟ ᱟᱹᱰᱤ ᱦᱚᱲᱟᱜ ᱢᱚᱱᱮ ᱥᱟᱱᱛᱤᱭᱮᱱᱟ ᱟᱹᱰᱤ ᱱᱟᱯᱟᱭ ᱠᱚ ᱠᱟᱹᱢᱤ ᱠᱮᱫᱼᱟ ᱚᱱᱟ ᱞᱟᱹᱜᱤᱫ ᱟᱹᱰᱤ ᱢᱟᱨᱟᱝ ᱜᱚᱲᱚ ᱠᱚ ᱮᱢᱟᱫ ᱵᱚᱱᱟ ᱚᱱᱟᱛᱮ ᱟᱹᱰᱤᱼᱟᱹᱰᱤ ᱥᱟᱨᱦᱟᱣ ᱱᱚᱣᱟ ᱜᱮ ᱟᱵᱚ ᱫᱚ ᱟᱹᱰᱤ ᱢᱟᱨᱟᱝ ᱜᱚᱲᱚ